ᱡᱚᱦᱟᱨ ᱜᱮ ᱜᱚᱢᱠᱮ ᱟᱹᱞᱤᱧ ᱨᱟᱭᱨᱚᱝᱯᱩᱨ ᱚᱱᱟ ᱨᱟᱭᱨᱚᱝᱯᱩᱨ ᱵᱟᱡᱟᱨ ᱟᱨ ᱪᱟᱢᱯᱟᱫᱟ ᱟᱛᱳ ᱠᱷᱚᱱ ᱞᱤᱧ ᱮᱫᱼᱟ ᱪᱟᱢᱯᱟᱫᱟ ᱟᱛᱳ ᱠᱷᱚᱱᱞᱤᱧ ᱮᱫᱟ ᱟᱹᱞᱤᱧᱟᱜ ᱪᱟᱵᱟ ᱟᱠᱟᱱ ᱟᱠᱟᱫ ᱟᱞᱤᱧ ᱛᱚᱵᱮ ᱵᱟᱹᱞᱤᱧ ᱵᱟᱲᱟᱭ ᱫᱟᱲᱮᱭᱟᱜ ᱠᱟᱱᱟ ᱥᱮᱴᱮᱨ ᱟᱠᱟᱱᱟ ᱪᱮ ᱵᱟᱝᱟ ᱟᱹᱞᱤᱧᱟᱜ ᱢᱤᱫᱴᱟᱜ ᱜᱮᱭᱟ ᱛᱚᱵᱮ ᱟᱠᱟᱱ ᱠᱷᱟᱱ ᱟᱹᱜᱩᱭᱟᱞᱤᱧ ᱚᱲᱟᱜ ᱛᱮ ᱟᱨ ᱨᱚᱥᱳᱭᱼᱵᱟᱥᱚᱨ ᱠᱚᱨᱮᱱᱟᱜ ᱟᱹᱰᱤ ᱠᱚᱥᱴᱚᱜ ᱠᱟᱱᱟᱞᱮ ᱦᱤᱡᱩᱜ ᱵᱤᱱ ᱟᱹᱜᱩ ᱦᱚᱴᱚ ᱟᱹᱞᱤᱧ ᱵᱤᱱ ᱟᱨ ᱟᱠᱟᱱ ᱠᱷᱟᱱ ᱟᱹᱜᱩ ᱦᱚᱴᱚ ᱟᱹᱞᱤᱧ ᱵᱤᱱ ᱤᱱᱠᱟᱹᱜᱮ ᱢᱟ ᱜᱚᱢᱠᱮ ᱛᱚᱵᱮ